ᱦᱮᱸ ᱜᱚᱢᱠᱮ ᱡᱚᱦᱟᱨ ᱜᱮ ᱟᱹᱞᱤᱧ ᱞᱟᱹᱭᱮᱜᱼᱟ ᱠᱷᱚᱱᱟᱜ ᱟᱹᱞᱤᱧ ᱵᱮᱝᱜᱚᱞ ᱠᱷᱚᱱᱟᱜ ᱞᱤᱧ ᱢᱮᱱᱮᱜᱼᱟ ᱦᱳᱭ ᱠᱷᱚᱵᱚᱨ ᱫᱚ ᱱᱚᱣᱟ ᱟᱵᱚ ᱥᱟᱶᱛᱟ ᱠᱚᱨᱮᱜ ᱪᱮᱫ ᱞᱮᱠᱟ ᱯᱟᱲᱦᱟᱣ ᱚᱞᱚᱜ ᱯᱟᱲᱦᱟᱣ ᱠᱚ ᱢᱮᱱᱟᱜᱼᱟ ᱦᱳᱭ ᱟᱵᱚ ᱟᱵᱚ ᱛᱮ ᱚᱞ ᱯᱟᱲᱦᱟᱣ ᱠᱚ ᱢᱮᱱᱟᱜᱼᱟ ᱥᱮ ᱵᱟᱝᱟ ᱚᱻ ᱟᱨ ᱚᱱᱠᱟ ᱪᱮᱫ ᱥᱩᱵᱤᱫᱷᱟ ᱠᱚ ᱢᱮᱱᱟᱜᱼᱟ ᱚᱞᱚᱜ ᱠᱚᱨᱮᱱᱟᱜ ᱠᱚᱞᱮᱡᱽ ᱠᱚᱨᱮ ᱫᱚ ᱵᱟᱭ ᱪᱟᱹᱞᱩ ᱠᱟᱱᱟ ᱦᱮᱸ ᱚᱱᱠᱟ ᱦᱚᱸ ᱪᱟᱹᱞᱩᱣ ᱠᱟᱱᱟ ᱟᱨ ᱚᱱᱠᱟ ᱫᱚᱻ ᱟᱛᱳ ᱨᱮᱫᱚ ᱦᱟᱸᱜ ᱟᱵᱚ ᱚᱞᱪᱤᱠᱤ ᱛᱮᱫᱚ ᱵᱟᱹᱪᱩᱜᱼᱟ ᱚᱞᱪᱤᱠᱤ ᱛᱮ ᱦᱳᱭ ᱟᱨ ᱟᱨ ᱚᱱᱠᱟᱜᱮ ᱥᱮ ᱜᱤᱫᱽᱨᱟᱹ ᱠᱚ ᱜᱤᱫᱽᱨᱟᱹ ᱠᱚ ᱵᱷᱮᱡᱟ ᱠᱚᱯᱮ ᱚᱞᱚᱜ ᱛᱮ

ᱦᱳᱭ ᱟᱛᱳ ᱨᱮ ᱛᱟᱵᱚᱱ ᱚᱞᱚᱜ ᱠᱚ ᱚᱞ ᱯᱟᱲᱦᱟᱣ ᱵᱚᱱ ᱪᱮᱫᱚᱜᱼᱟ ᱚᱱᱟ ᱦᱤᱥᱟᱹᱵ ᱛᱮ ᱥᱠᱩᱞ

ᱦᱳᱭ ᱚᱱᱠᱟ ᱟᱨ ᱚᱱᱠᱟ ᱪᱮᱫ ᱠᱚ ᱚᱥᱩᱵᱤᱫᱷᱟ ᱠᱚ ᱢᱮᱱᱟᱜᱼᱟ ᱦᱳᱭ ᱴᱷᱤᱠᱼᱟ ᱤᱧ ᱞᱟᱹᱜᱤᱫ ᱩᱯᱨᱩᱢ ᱞᱤᱧ ᱧᱟᱢ ᱠᱟᱱ ᱠᱷᱟᱡ ᱪᱮᱫ ᱞᱮᱠᱟ ᱦᱚᱸ ᱟᱹᱞᱤᱧ ᱚᱱᱟᱜᱮ ᱟᱹᱞᱤᱧ ᱚᱱᱟᱜᱮ ᱫᱚᱦᱚᱭ ᱫᱟᱹᱧ ᱮᱢᱟᱢ ᱠᱟᱱ ᱛᱟᱦᱮᱸᱫ ᱪᱮᱫ ᱞᱮᱠᱟ ᱪᱮᱫ ᱞᱮᱠᱟ ᱦᱩᱭᱩᱜ ᱠᱟᱱᱟ ᱦᱮᱸ ᱦᱮᱸ ᱜᱚᱢᱠᱮ ᱢᱟ ᱛᱚᱵᱮ ᱟᱹᱰᱤ ᱟᱹᱰᱤ ᱡᱚᱦᱟᱨ ᱦᱮᱸ ᱦᱳᱭ ᱟᱨ ᱤᱱᱠᱟᱹᱜᱮ ᱡᱚᱦᱟᱨ ᱜᱮ ᱜᱚᱢᱠᱮ ᱡᱚᱦᱟᱨ ᱜᱮ ᱜᱚᱢᱠᱮ ᱤᱱᱠᱟᱹ ᱜᱮ ᱦᱮᱸ